ᱱᱤᱭᱟᱹ ᱡᱤᱵᱚᱱ ᱵᱤᱜᱽᱜᱟᱱ ᱠᱟᱱᱟ ᱠᱟᱨᱚᱱ ᱡᱤᱵᱚᱱᱵ ᱨᱮ ᱟᱹᱰᱤ ᱵᱷᱟᱹᱜᱤ ᱵᱷᱟᱹᱜᱤ ᱯᱚᱫᱷᱚᱛᱤ ᱠᱚ ᱞᱟᱹᱭ ᱟᱠᱟᱫᱟ ᱮᱵᱚᱝ ᱚᱱᱟᱠᱚ ᱯᱟᱲᱦᱟᱣ ᱠᱟᱛᱮᱫ ᱟᱭᱢᱟᱠᱤᱪᱷᱩ ᱪᱮᱫᱚᱜᱼᱟ ᱚᱱᱟ ᱦᱚᱛᱮᱫ ᱛᱮᱧ ᱠᱩᱥᱤᱭᱟᱜᱼᱟ ᱟᱹᱰᱤ ᱠᱮᱴᱮᱡ ᱠᱟᱛᱮᱧ ᱢᱚᱱᱮ ᱜᱮᱭᱟ ᱚᱝᱠᱚ ᱚᱝᱠᱚ ᱫᱚ ᱟᱹᱰᱤ ᱠᱮᱴᱮᱡ ᱠᱟᱛᱮᱧ ᱢᱚᱱᱮ ᱜᱮᱭᱟ

ᱤᱧᱟᱜ ᱥᱩᱠᱞᱮᱠᱟᱱ ᱩᱭᱦᱟᱹᱨ ᱥᱟᱠᱟᱢ ᱫᱚ ᱦᱩᱭᱩᱜ ᱠᱟᱱᱟ ᱡᱤᱵᱚᱱ ᱵᱤᱜᱽᱜᱟᱱ ᱠᱟᱨᱚᱱ ᱚᱱᱟ ᱡᱤᱵᱚᱱ ᱵᱤᱜᱽᱜᱟᱱ ᱠᱟᱨᱚᱱ ᱤᱧᱫᱚ ᱚᱱᱟᱨᱮ ᱟᱹᱰᱤ ᱥᱟᱱᱛᱤᱧ ᱵᱩᱡᱷᱟᱹᱣ ᱜᱮᱭᱟ ᱠᱟᱨᱚᱱ ᱦᱟᱱᱟᱱᱤᱭᱟᱹ ᱠᱚ ᱟᱵᱚᱣᱟᱜ ᱦᱚᱲᱢᱚ ᱥᱚᱢ ᱢᱚᱱᱫᱷᱮ ᱠᱚᱨᱮ ᱯᱩᱨᱟᱹ ᱟᱞᱚᱪᱚᱱᱟ ᱠᱚᱨᱮ ᱵᱤᱥᱛᱟᱨᱤᱛᱚ ᱵᱷᱟᱵᱮ ᱛᱟᱦᱮᱱᱟ ᱡᱮ ᱚᱠᱟᱨᱮ ᱛᱤᱱᱟᱹᱜ ᱪᱮᱫ ᱟᱭᱢᱟᱠᱤᱪᱷᱩ ᱵᱟᱲᱟᱭ ᱪᱮᱫᱚᱜᱼᱟ ᱚᱱᱟ ᱯᱟᱲᱦᱟᱣ ᱠᱟᱛᱮᱜ ᱡᱮ ᱟᱵᱚ ᱦᱚᱲᱢᱚ ᱢᱚᱫᱽ ᱨᱮ ᱪᱮᱫ ᱪᱮᱫ ᱛᱟᱦᱮᱱᱟ ᱪᱮᱫ ᱪᱮᱫ ᱵᱟᱝ ᱪᱮᱫ ᱪᱮᱫ ᱨᱳᱜᱽ ᱦᱩᱭᱩᱜᱼᱟ ᱪᱮᱫᱞᱮᱠᱟ ᱠᱷᱮᱛᱛᱨᱮ ᱟᱵᱚ ᱨᱟᱱ ᱡᱚᱢ ᱦᱩᱭᱩᱜ ᱛᱟᱵᱚᱱᱟ ᱪᱮᱫ ᱵᱟᱝ ᱚᱱᱟᱠᱚ ᱟᱭᱢᱟᱠᱤᱪᱷᱩ ᱟᱨᱦᱚᱸ ᱪᱤᱫᱩᱜᱼᱟ ᱚᱱᱟᱜᱮ ᱵᱮᱥ ᱪᱮᱫ ᱟᱠᱟᱫᱟᱹᱧ